ᱡᱚᱠᱷᱚᱱ ᱟᱵᱚ ᱵᱚᱦᱚᱜ ᱦᱟᱹᱥᱩ ᱵᱚᱱᱟ ᱛᱚ ᱟᱪᱚᱢᱠᱟ ᱜᱮ ᱨᱟᱱ ᱦᱚᱸ ᱵᱟᱝᱵᱚᱱ ᱠᱤᱨᱤᱧ ᱦᱚᱫ ᱫᱟᱲᱮᱭᱟᱜᱼᱟ ᱥᱮ ᱚᱠᱟ ᱨᱮᱵᱚᱱ ᱫᱟᱹᱲ ᱵᱟᱲᱟᱭᱟ ᱛᱚ ᱯᱳᱭᱞᱳ ᱨᱮᱱᱟᱜ ᱠᱟᱹᱢᱤ ᱦᱚᱨᱟ ᱫᱚ ᱦᱩᱭᱩᱜ ᱠᱟᱱᱟ ᱫᱟᱜ ᱟᱨ ᱜᱮᱸᱫᱽᱨᱮᱡ ᱩᱱᱤ ᱜᱮᱸᱫᱽᱨᱮᱡ ᱫᱟᱜ ᱨᱮ ᱥᱟᱸᱵᱟᱣ ᱠᱟᱛᱮᱜ ᱱᱟᱥᱮᱱᱟᱜ ᱨᱚᱰᱚᱡ ᱱᱟᱥᱮᱱᱟᱜ ᱨᱚᱰᱚᱡ ᱠᱟᱛᱮᱜ ᱢᱚᱞᱚᱝ ᱨᱮ ᱞᱟᱜᱟᱣᱟᱭ ᱠᱷᱟᱱ ᱵᱟᱨ ᱵᱟᱨ ᱡᱩᱫᱤ ᱚᱱᱠᱟ ᱞᱟᱜᱟᱣ ᱤᱫᱤ ᱟᱨ ᱡᱚᱵᱮ ᱤᱫᱤ ᱞᱟᱜᱟᱣ ᱤᱫᱤ ᱡᱚᱵᱮ ᱤᱫᱤ ᱞᱮᱠᱷᱟᱱ ᱚᱱᱮᱠᱴᱟ ᱢᱚᱞᱚᱝ ᱦᱟᱹᱥᱩ ᱥᱮ ᱵᱚᱦᱚᱜ ᱦᱟᱹᱥᱩ ᱦᱚᱸ ᱪᱟᱵᱟᱜᱼᱟ ᱫᱚᱥᱨᱟ ᱚᱲᱟᱜ ᱠᱟᱹᱢᱤᱦᱚᱨᱟ ᱡᱟᱦᱟᱸ ᱯᱟᱹᱦᱤᱞ ᱦᱟᱯᱲᱟᱢ ᱠᱚᱠᱚ ᱞᱟᱹᱭ ᱟᱹᱜᱩᱣ ᱠᱟᱫᱟ ᱥᱮ ᱟᱸᱡᱚᱢ ᱟᱹᱜᱩ ᱦᱩᱭ ᱠᱟᱱᱟ ᱚᱱᱟ ᱫᱚ ᱦᱩᱭᱩᱜ ᱠᱟᱱᱟ ᱞᱚᱯᱚᱝ ᱟᱲᱟᱜ ᱞᱚᱯᱚᱝ ᱟᱲᱟᱜ ᱡᱩᱫᱤ ᱟᱵᱚ ᱨᱤᱫ ᱠᱟᱛᱮᱜ ᱢᱚᱞᱚᱝ ᱨᱮᱵᱚᱱ ᱞᱟᱜᱟᱣᱟ ᱮᱱᱠᱷᱟᱱ ᱫᱚ ᱚᱱᱟ ᱛᱮᱦᱚᱸ ᱵᱚᱦᱚᱜ ᱦᱟᱹᱥᱩ ᱪᱟᱵᱟᱜᱼᱟ